ᱦᱮᱞᱳ ᱜᱚᱢᱠᱮ

ᱳᱻ ᱯᱩᱨᱵᱚ ᱵᱚᱨᱫᱚᱢᱟᱱ ᱟ ᱞᱤᱧ ᱫᱚ ᱢᱮᱱᱫᱟᱞᱤᱧ ᱟ ᱞᱤᱧ ᱟ ᱞᱤᱧ ᱫᱚᱞᱤᱧ ᱞᱟ ᱭᱫᱮᱟ ᱟᱥᱟᱱᱥᱳᱞ ᱩᱸᱻ ᱟᱹᱞᱤᱧᱫᱚ ᱢᱟᱱᱮ ᱯᱩᱨᱵᱚ ᱵᱚᱨᱫᱚᱢᱟᱱ ᱢᱟᱱᱮ ᱪᱮᱫ ᱪᱮᱫ ᱧᱮᱧᱮᱞ ᱡᱟᱭᱜᱟ ᱵᱷᱟ ᱜᱮ ᱵᱷᱟ ᱜᱮ ᱢᱮᱱᱟᱜᱼᱟ ᱚᱸᱰᱮ ᱟ ᱞᱤᱧ ᱫᱟᱬᱟᱱ ᱞᱤᱧ ᱪᱟᱞᱟᱜᱼᱟ

ᱪᱮᱫᱞᱮᱠᱟ ᱵᱷᱤᱲᱚ ᱛᱟᱦᱮᱱᱟ ᱪᱮᱫᱽᱞᱮᱠᱟ ᱵᱷᱤᱲᱚᱜ ᱛᱟᱦᱮᱱᱟ ᱜᱚᱢᱠᱮ

ᱨᱮᱭᱟᱲ ᱫᱤᱱ ᱜᱚᱢᱠᱮ ᱛᱟᱦᱚᱞᱮ ᱚᱸᱰᱮ ᱪᱟᱞᱟᱜ ᱜᱟᱱᱚᱜᱼᱟ ᱪᱮᱫᱽ ᱪᱮᱫᱽ ᱠᱚ ᱧᱟᱢᱚᱜ ᱛᱟᱦᱮᱱᱟ ᱦᱚᱸᱻ ᱛᱟᱦᱮᱱ ᱨᱮᱱᱟᱜ ᱡᱟᱭᱜᱟ ᱢᱮᱱᱟᱜᱼᱟ ᱥᱮ ᱵᱟᱝ

ᱜᱚᱢᱠᱮ ᱟ ᱞᱤᱧ

ᱵᱟᱨ ᱯᱮ ᱫᱤᱱ ᱯᱚᱨ ᱜᱮᱞᱤᱧ ᱪᱟᱞᱟᱜᱼᱟ ᱳᱻ ᱦᱚᱭ ᱜᱚᱢᱠᱮ ᱟᱪᱷ ᱴᱷᱤᱠ ᱜᱮᱭᱟ ᱜᱚᱢᱠᱮ